ᱡᱟᱭᱦᱳᱠ ᱧᱤᱫᱟᱹ ᱤᱯᱤᱞ ᱠᱚ ᱛᱟᱦᱮᱸᱟᱠᱟᱱ ᱛᱮ ᱫᱤᱥᱚᱢ ᱫᱩᱱᱤᱭᱟᱹ ᱪᱟᱸᱫᱳ ᱵᱚᱸᱜᱟ ᱫᱤᱥᱚᱢ ᱫᱩᱱᱤᱭᱟᱹ ᱢᱟᱨᱥᱟᱞ ᱠᱟᱜᱼᱟ ᱤᱯᱤᱞ ᱠᱚ ᱡᱟ ᱪᱮᱦᱨᱟ ᱠᱚ ᱧᱮᱞᱚᱜᱼᱟ ᱡᱷᱤᱯ ᱡᱷᱤᱯ ᱱᱟᱥᱮ ᱱᱟᱥᱮ ᱠᱚ ᱡᱩᱞᱩᱜ ᱟᱠᱚ ᱢᱤᱼᱢᱤᱫᱴᱤᱡ ᱤᱯᱤᱞ ᱢᱮᱱᱟᱜ ᱠᱚᱣᱟ ᱢᱤᱼᱢᱤᱫᱴᱤᱡ ᱫᱚᱠᱚ ᱞᱟᱹᱴᱩᱜ ᱟᱠᱚ ᱢᱤᱼᱢᱤᱫᱴᱤᱡ ᱫᱚ ᱦᱩᱰᱤᱧ ᱧᱚᱜ ᱟᱠᱚ ᱟᱨ ᱟᱨᱟᱜ ᱜᱟᱱ ᱤᱯᱤᱞ ᱫᱚ ᱢᱟᱱᱮ ᱥᱮᱫᱟᱭ ᱦᱟᱯᱲᱟᱢ ᱠᱚᱠᱚ ᱢᱮᱱ ᱛᱟᱦᱮᱱ ᱡᱮ ᱱᱩᱠᱩ ᱫᱚ ᱟᱨᱟᱲ ᱤᱯᱤᱞ ᱟᱨᱟᱲ ᱤᱯᱤᱞ ᱫᱚ ᱯᱮ ᱞᱟᱭᱤᱱ ᱛᱮᱠᱚ ᱛᱟᱦᱮᱸ ᱠᱚᱜᱼᱟ ᱡᱟᱦᱟᱸ ᱢᱟᱱᱮ ᱱᱩᱠᱩ ᱫᱚ ᱯᱟᱨᱠᱚᱢ ᱯᱟᱨᱠᱚᱢ ᱤᱯᱤᱞ ᱩᱱᱠᱩ ᱫᱚ ᱦᱟᱸᱰᱮ ᱯᱟᱨᱠᱚᱢ ᱠᱚᱴᱷᱮ ᱡᱟᱦᱟᱸᱞᱮᱠᱟ ᱦᱟᱸᱰᱮ ᱱᱟᱰᱮ ᱛᱟᱦᱮᱱᱟ ᱚᱱᱠᱟ ᱜᱮᱠᱚ ᱛᱟᱦᱮᱸ ᱠᱚᱜᱼᱟ ᱟᱨ ᱚᱱᱠᱟ ᱜᱮ ᱮᱢᱟᱱ ᱛᱮᱢᱟᱱ ᱟᱹᱰᱤᱜᱟᱱ ᱤᱯᱤᱞ ᱦᱟᱲᱟᱢ ᱦᱚᱲ ᱠᱚᱠᱚ ᱢᱮᱱ ᱠᱟᱜᱼᱟ ᱠᱚ ᱤᱯᱤᱞ ᱫᱮ ᱥᱮᱨᱢᱟ ᱨᱮᱠᱚ ᱛᱟᱦᱮᱱ ᱠᱷᱟᱱ ᱪᱟᱸᱫᱳ ᱵᱚᱸᱜᱟ ᱥᱟᱶᱛᱮ ᱤᱯᱤᱞ ᱫᱚ ᱪᱟᱸᱫᱳ ᱵᱚᱸᱜᱟ ᱠᱷᱚᱱ ᱥᱟᱺᱜᱤᱧ ᱫᱷᱟᱨᱟ ᱨᱮᱠᱚ ᱛᱟᱦᱮᱱᱟ ᱠᱤᱪᱷᱤ ᱠᱟᱹᱴᱤᱡ ᱠᱟᱹᱴᱤᱡ ᱠᱚ ᱡᱩᱞᱩᱜᱼᱟ ᱢᱤᱼᱢᱤᱫᱴᱤᱡ ᱫᱚ ᱵᱷᱩᱨᱠᱟᱹ ᱤᱯᱤᱞ ᱦᱚᱸᱠᱚ ᱢᱮᱛᱟ ᱠᱚᱣᱟ ᱵᱷᱩᱨᱠᱟᱹ ᱤᱯᱤᱞ ᱫᱚ ᱥᱤᱢᱨᱟᱜ ᱵᱮᱲᱟ ᱥᱤᱢ ᱠᱚ ᱨᱟᱜ ᱞᱮᱠᱷᱟᱱ ᱩᱱ ᱵᱮᱲᱟ ᱵᱷᱩᱨᱠᱟᱹ ᱤᱯᱤᱞ ᱫᱚ ᱧᱮᱞᱚᱜᱼᱟ ᱟᱨ ᱚᱱᱟ ᱟᱹᱭᱩᱵ ᱛᱚᱨᱟ ᱥᱤᱸᱜᱟᱹᱲ ᱵᱮᱲᱟ ᱛᱟᱨᱟ ᱫᱚ ᱵᱷᱩᱨᱠᱟᱹ ᱤᱯᱤᱞ ᱫᱚ ᱵᱟᱠᱚ ᱧᱮᱞᱚᱜ ᱟᱠᱚ ᱩᱱᱤ ᱵᱷᱩᱨᱠᱟᱹ ᱤᱯᱤᱞ ᱫᱚ ᱢᱤᱫᱴᱤᱡ ᱜᱮᱭᱟᱭ ᱩᱱᱤ ᱫᱚ ᱡᱚᱛᱚ ᱤᱯᱤᱞ ᱠᱷᱚᱱ ᱠᱤᱪᱷᱤ ᱱᱟᱥᱮ ᱩᱰᱤᱡ ᱨᱮᱦᱚᱸ ᱠᱤᱪᱷᱤ ᱥᱮᱬᱟ ᱫᱷᱟᱨᱟᱭ ᱡᱩᱞᱩᱜᱼᱟ ᱟᱨ ᱵᱷᱩᱨᱠᱟᱹ ᱤᱯᱤᱞ ᱡᱟ ᱟᱹᱰᱤ ᱪᱮᱦᱨᱟ ᱤᱯᱤᱞ ᱦᱚᱸᱠᱚ ᱧᱮᱞᱚᱜᱼᱟ ᱡᱮᱢᱚᱱ ᱚᱱᱟ ᱡᱟᱦᱟᱸ ᱵᱟᱦᱟ ᱜᱩᱛᱩ ᱠᱟᱜ ᱜᱟᱞᱟᱝ ᱠᱟᱜ ᱞᱮᱠᱟ ᱢᱤᱫ ᱞᱟᱭᱤᱱ ᱛᱮᱠᱚ ᱛᱟᱦᱮᱸ ᱠᱚᱜᱼᱟ ᱚᱱᱟ ᱥᱟᱶᱛᱮ ᱪᱟᱸᱫᱳ ᱵᱚᱸᱜᱟ ᱦᱚᱭ ᱛᱟᱦᱮᱸ ᱠᱚᱜᱼᱟ ᱟᱨ ᱪᱟᱸᱫᱳ ᱵᱚᱸᱜᱟ ᱪᱟᱸᱫᱳ ᱵᱚᱸᱜᱟ ᱦᱚᱸ ᱤᱱᱠᱟᱹ ᱱᱟᱥᱮ ᱤᱱᱠᱟᱹᱭ ᱢᱟᱨᱥᱟᱞᱟ ᱟᱨ ᱤᱯᱤᱞ ᱦᱚᱸ ᱡᱚᱛᱚ ᱢᱮᱥᱟ ᱠᱟᱛᱮᱫ ᱥᱮᱨᱢᱟᱢ ᱠᱚᱭᱚᱜ ᱞᱮᱠᱷᱟᱱ ᱟᱹᱰᱤ ᱱᱟᱯᱟᱭ ᱧᱮᱞᱚᱜᱼᱟ ᱟᱨ ᱤᱯᱤᱞ ᱠᱚᱦᱚᱸ ᱡᱮᱢᱚᱱ ᱦᱟᱸᱰᱮ ᱱᱟᱰᱮ ᱪᱟᱵᱨᱟᱡ ᱪᱩᱵᱽᱨᱩᱡ ᱴᱤᱠᱞᱤ ᱞᱮᱠᱟ ᱠᱚ ᱛᱟᱦᱮᱸ ᱠᱚᱜᱼᱟ ᱟᱹᱰᱤ ᱱᱟᱯᱟᱭ ᱠᱚ ᱧᱮᱞᱚᱜᱼᱟ ᱤᱯᱤᱞ ᱤᱯᱤᱞ ᱫᱚ ᱚᱱᱠᱟ ᱫᱚ ᱪᱟᱸᱫᱚ ᱵᱚᱸᱜᱟ ᱠᱷᱚᱱ ᱠᱤᱪᱷᱩ ᱥᱟᱺᱜᱤᱧ ᱫᱷᱟᱨᱟ ᱨᱮᱠᱚ ᱛᱟᱦᱮᱸ ᱠᱚᱜᱼᱟ ᱟᱨ ᱡᱟᱦᱟᱸ ᱛᱤᱱᱟᱹᱜ ᱵᱟᱦᱟ ᱤᱯᱤᱞ ᱫᱚ ᱦᱟᱸᱰᱮ ᱱᱟᱰᱮ ᱠᱚ ᱛᱟᱦᱮᱸ ᱠᱚᱜᱼᱟ ᱡᱟᱦᱟᱸᱨᱮ ᱢᱟᱞᱟ ᱠᱚᱵᱚᱱ ᱜᱟᱞᱟᱝᱟ ᱪᱮ ᱚᱱᱠᱟ ᱪᱮᱦᱨᱟ ᱱᱟᱯᱟᱭ ᱠᱚ ᱧᱮᱞᱚᱜᱼᱟ ᱚᱱᱟ ᱠᱷᱟᱹᱛᱤᱨ ᱥᱮᱨᱢᱟ ᱤᱯᱤᱞ ᱫᱚ ᱠᱷᱩᱵᱽ ᱱᱟᱯᱟᱭ ᱠᱷᱩᱵᱽ ᱥᱚᱨᱮᱥ ᱪᱟᱸᱫᱳ ᱵᱚᱸᱜᱟ ᱠᱷᱚᱱ ᱠᱤᱪᱷᱩ ᱥᱟᱺᱜᱤᱧ ᱨᱮᱠᱚ ᱛᱟᱦᱮᱸ ᱠᱚᱜᱼᱟ ᱟᱨ ᱠᱷᱩᱵᱽ ᱥᱚᱨᱮᱥ ᱠᱚ ᱧᱮᱞᱚᱜᱼᱟ ᱠᱷᱩᱵᱽ ᱪᱮᱦᱨᱟ ᱠᱷᱩᱵᱽ ᱱᱟᱯᱟᱭ